ᱤᱧ ᱠᱟᱹᱴᱤᱡ ᱤᱧ ᱛᱟᱦᱮᱸ ᱠᱟᱱ ᱥᱚᱢᱚᱭ ᱩᱱ ᱥᱚᱢᱚᱭ ᱤᱧ ᱜᱚᱜᱚ ᱢᱟᱱᱮ ᱫᱟᱠᱟ ᱩᱛᱩ ᱴᱷᱮᱡ ᱪᱩᱞᱦᱟᱹ ᱴᱷᱮᱡ ᱫᱩᱲᱩᱵ ᱠᱚᱜᱼᱟ ᱛᱚᱠᱷᱚᱱ ᱤᱧ ᱦᱚᱸᱧ ᱪᱟᱞᱟᱜᱼᱟ ᱟᱨᱤᱧ ᱫᱩᱲᱩᱵᱚᱜᱼᱟ ᱟᱨ ᱤᱧ ᱜᱚᱜᱚᱧ ᱧᱮᱞᱮᱭᱟ ᱛᱳᱧ ᱧᱮᱞ ᱪᱮᱫᱟ ᱛᱳ ᱤᱧ ᱜᱚᱜᱚ ᱢᱟᱱᱮ ᱡᱟ ᱩᱛᱩᱧ ᱧᱮᱞ ᱢᱟᱱᱮ ᱩᱛᱩ ᱫᱟᱠᱟᱧ ᱧᱮᱞ ᱪᱮᱫᱟ ᱤᱧ ᱜᱚᱜᱚᱛᱮ ᱢᱟᱱᱮ ᱪᱟᱣᱞᱮᱭ ᱟᱹᱨᱩᱵᱟ ᱪᱟᱣᱞᱮ ᱟᱹᱨᱩᱵ ᱠᱟᱛᱮᱜ ᱴᱩᱠᱩᱡ ᱨᱮ ᱠᱷᱟᱫᱽᱞᱮᱭᱟ ᱠᱷᱟᱫᱽᱞᱮ ᱠᱟᱛᱮᱜ ᱚᱱᱟ ᱠᱩᱧ ᱧᱮᱞ ᱪᱮᱫᱟ ᱟᱨ ᱦᱮᱰᱮᱡᱚᱜᱼᱟ ᱦᱮᱰᱮᱡ ᱠᱟᱛᱮᱜ ᱤᱥᱤᱱᱚᱜᱼᱟ ᱛᱩᱱᱩᱢᱟᱭ ᱤᱥᱤᱱᱚᱜᱼᱟ ᱛᱳ ᱚᱱᱟ ᱠᱚᱧ ᱧᱮᱞ ᱪᱮᱫᱟ ᱟᱨ ᱚᱱᱟ ᱠᱩᱧ ᱧᱮᱞᱟ ᱟᱨ ᱩᱛᱩᱭᱟ ᱩᱛᱩᱭ ᱥᱚᱢᱚᱭ ᱦᱚᱸ ᱯᱮᱸᱡᱟᱡᱮ ᱞᱟᱜᱟᱣᱟ ᱥᱩᱱᱩᱢᱮ ᱫᱩᱞᱟ ᱢᱟᱹᱨᱤᱪᱮ ᱞᱟᱜᱟᱣᱟ ᱛᱟᱨᱯᱚᱨᱮ ᱩᱛᱩ ᱛᱮᱭᱟᱜ ᱠᱷᱟᱫᱽᱞᱮᱭᱟᱭ ᱦᱮᱰᱮᱡᱚᱜᱼᱟ ᱦᱮᱰᱮᱡ ᱠᱟᱛᱮᱜ ᱢᱟᱱᱮ ᱤᱥᱤᱱᱚᱜᱼᱟ ᱫᱟᱜ ᱠᱚᱭ ᱫᱩᱞ ᱠᱛᱮᱫ ᱟᱫᱚ ᱤᱧ ᱦᱚᱸᱧ ᱜᱩᱱᱟᱹᱱᱟ ᱡᱮ ᱤᱧᱦᱚᱸ ᱪᱤᱠᱟᱛᱤᱧ ᱪᱮᱫᱟ ᱤᱧ ᱜᱚᱜᱚᱣᱟᱜ ᱤᱧ ᱜᱚᱜᱚ ᱴᱷᱮᱡ ᱤᱧ ᱫᱩᱲᱩᱵ ᱥᱩᱨ ᱠᱟᱛᱮᱜ ᱤᱧ ᱧᱮᱞᱮᱭᱟ ᱤᱧ ᱦᱚᱸᱧ ᱪᱮᱫᱟ ᱚᱱᱠᱟᱜᱮ ᱤᱧ ᱜᱚᱜᱚ ᱞᱮᱠᱟᱧ ᱩᱛᱩᱭᱟ ᱡᱮ ᱩᱛᱩ ᱵᱟᱥᱟᱝ ᱤᱧ ᱪᱮᱫ ᱞᱮᱠᱷᱟᱡ ᱤᱧ ᱡᱮ ᱤᱧ ᱦᱚᱸ ᱚᱱᱠᱟᱜᱮ ᱦᱚᱲ ᱢᱤᱫ ᱫᱤᱱ ᱦᱤᱞᱳᱜ ᱨᱤᱧ ᱡᱚᱢᱧᱩ ᱦᱚᱪᱚ ᱠᱚᱣᱟ ᱚᱱᱠᱟ ᱤᱧᱦᱚᱸ ᱚᱱᱟᱛᱮ